ᱥᱩᱱᱤᱞᱫᱟ ᱚᱴᱳ ᱟᱹᱜᱩᱛᱮ ᱩᱱᱟᱹᱜ ᱮᱢ ᱫᱮᱨᱤᱭᱮᱱ ᱫᱚ ᱮᱱᱟᱱ ᱠᱷᱚᱡ ᱵᱟᱨ ᱵᱟᱨ ᱛᱤᱧ ᱯᱷᱳᱱ ᱟᱢ ᱠᱟᱱᱟ ᱯᱷᱳᱱ ᱜᱮ ᱵᱟᱢ ᱨᱮᱥᱤᱵᱷ ᱮᱫ ᱛᱤᱧᱟᱹ ᱱᱤᱛᱚᱜ ᱴᱨᱮᱱ ᱢᱟᱛᱚᱢ ᱯᱷᱮᱞ ᱦᱚᱪᱚ ᱠᱤᱫᱤᱧ ᱚᱠᱚᱭ ᱥᱟᱶᱛᱮ ᱱᱤᱛᱚᱜ ᱤᱧ ᱪᱟᱞᱟᱜᱼᱟ ᱚᱱᱟ ᱠᱷᱟᱹᱛᱤᱨ ᱛᱮ ᱦᱚᱞᱟ ᱨᱤᱧ ᱢᱮᱛᱟᱜ ᱢᱮᱭᱟ ᱛᱟᱲᱟᱛᱟᱲᱤ ᱥᱮᱛᱟᱜ ᱧᱚᱜ ᱨᱮᱢ ᱦᱤᱡᱩᱜᱼᱟ ᱯᱚᱧᱪᱟᱥ ᱴᱟᱠᱟᱧ ᱮᱢᱟᱫ ᱢᱮᱭᱟ ᱚᱱᱟᱛᱮ ᱟᱨ ᱱᱤᱛᱚᱜ ᱫᱮᱨᱤ ᱟᱛᱟᱨ ᱠᱟᱫᱤᱧᱟᱢ ᱚᱱᱟ ᱯᱚᱧᱪᱟᱥ ᱴᱟᱠᱟ ᱨᱩᱣᱟᱹᱲ ᱠᱟᱹᱛᱤᱧ ᱢᱮ ᱤᱧ ᱡᱟᱦᱟᱸᱭᱟᱜ ᱴᱳᱴᱳ ᱛᱮᱜᱤᱧ ᱪᱟᱞᱟᱜᱼᱟ ᱵᱟᱝ ᱤᱧ ᱵᱟᱰᱟᱭᱟ ᱤᱧ ᱨᱩᱣᱟ ᱲ ᱠᱟᱹᱛᱤᱧ ᱢᱮ ᱯᱚᱧᱪᱟᱥ ᱴᱟᱠᱟ